ᱦᱳᱭ ᱱᱚᱣᱟ ᱫᱚ ᱡᱚᱛᱚ ᱱᱤᱭᱩᱡᱽ ᱪᱮᱱᱮᱞ ᱠᱷᱚᱱᱟᱜ ᱜᱮ ᱡᱚᱛᱚ ᱜᱮ ᱡᱚᱛᱚᱣᱟᱜ ᱞᱮᱠᱟᱜᱮ ᱞᱟᱹᱭᱟᱭ ᱡᱚᱛᱚ ᱱᱤᱭᱩᱡᱽ ᱪᱮᱱᱮᱞ ᱠᱷᱚᱱᱟᱜ ᱡᱮ ᱚᱠᱟ ᱦᱚᱸ ᱵᱟᱭ ᱵᱟᱹᱲᱤᱡᱽᱼᱟ ᱡᱚᱛᱚ ᱱᱤᱭᱩᱡᱽ ᱪᱮᱱᱮᱞ ᱠᱷᱚᱱᱟᱜ ᱜᱮ ᱞᱟᱹᱭᱟᱭ ᱡᱮ ᱡᱚᱛᱚᱣᱟᱜ ᱨᱮᱭᱟᱜ ᱜᱮ ᱞᱟᱹᱭᱟᱭ ᱟᱨ ᱚᱱᱟ ᱵᱷᱤᱛᱨᱤ ᱠᱷᱚᱱᱟᱜ ᱫᱚ ᱡᱚᱛᱚᱣᱟᱜ ᱥᱮᱬᱟ ᱫᱟᱲᱮᱭᱟᱜ ᱠᱟᱱᱟᱭ ᱞᱟᱹᱭ ᱫᱟᱲᱮᱭᱟᱜ ᱠᱷᱟᱱ ᱞᱟᱹᱭ ᱜᱮᱭᱟᱭ ᱟᱨ ᱚᱠᱟ ᱪᱮᱱᱮᱞ ᱦᱚᱸ ᱵᱟᱭ ᱵᱟᱹᱲᱤᱡᱽ ᱟ ᱡᱚᱛᱚ ᱱᱤᱭᱩᱡᱽ ᱪᱮᱱᱮᱞ ᱠᱷᱚᱱᱟᱜ ᱜᱮ ᱵᱮᱥ ᱜᱮ ᱞᱟᱹᱭᱟᱭ ᱛᱳ ᱱᱚᱣᱟ ᱫᱮᱥ ᱨᱮᱭᱟᱜ ᱫᱤᱥᱚᱢ ᱨᱮᱭᱟᱜ ᱡᱮ ᱥᱚᱵᱽᱡᱤ ᱠᱚ ᱵᱟᱝ ᱯᱚᱱᱤ ᱯᱚᱨᱤᱵᱟᱨ ᱠᱚ ᱛᱟᱵᱚᱱ ᱱᱚᱝᱠᱟ ᱪᱟᱯ ᱪᱮᱛᱟᱱ ᱦᱟᱸᱜ ᱟᱬᱜᱚ ᱨᱟᱠᱟᱵ ᱠᱟᱛᱮᱫ ᱵᱚᱱ ᱥᱮᱬᱟ ᱟᱬᱜᱚ ᱨᱟᱠᱟᱵᱼᱟ ᱚᱱᱟ ᱵᱟᱵᱚᱛ ᱛᱮ ᱞᱟᱹᱭ ᱧᱚᱜᱽ ᱜᱮᱭᱟᱭ ᱟᱨ ᱚᱠᱟ ᱡᱮ ᱚᱠᱟ ᱱᱤᱭᱩᱡᱽ ᱪᱮ ᱚᱠᱟ ᱡᱚᱛᱚ ᱱᱤᱭᱩᱡᱽ ᱜᱮ ᱡᱚᱛᱚ ᱞᱮᱠᱟᱱᱟᱜ ᱫᱮ ᱞᱮᱠᱟᱱᱟᱜ ᱜᱮ ᱞᱟᱹᱭ ᱫᱟᱲᱮᱭᱟᱜ ᱜᱮᱭᱟᱭ ᱞᱟᱹᱭᱮᱫ ᱜᱮᱭᱟᱭ ᱟᱨ ᱡᱚᱛᱚᱣᱟᱜ ᱱᱤᱭᱩᱡᱽ ᱜᱮ ᱠᱷᱚᱵᱚᱨ ᱵᱚᱱ ᱵᱟᱲᱟᱭᱮᱫ ᱜᱮᱭᱟ ᱟᱨ ᱞᱤᱧ ᱟᱸᱡᱚᱢᱮᱫ ᱜᱮᱭᱟ ᱛᱚ ᱚᱱᱟ ᱦᱤᱥᱟᱹᱵ ᱛᱮ ᱡᱚᱛᱚ ᱞᱮᱠᱟᱱᱟᱜ ᱜᱤᱧ ᱠᱟᱹᱢᱤ ᱫᱟᱲᱮᱭᱟᱜ ᱠᱟᱱᱟ ᱱᱤᱭᱩᱡᱽ ᱫᱚᱣᱟᱨᱟ ᱫᱟᱲᱮ ᱫᱚᱭ ᱮᱢᱚᱜ ᱠᱟᱱ ᱜᱮᱭᱟᱭ ᱚᱱᱟᱛᱤᱧ ᱟᱸᱡᱚᱢᱮᱫ ᱜᱮᱭᱟ ᱢᱤᱫ ᱫᱷᱟᱣ ᱢᱤᱫ ᱫᱷᱟᱣ ᱫᱚ ᱱᱤᱭᱩᱡᱽ ᱱᱤᱭᱩᱡᱽ ᱵᱚᱱ ᱟᱵᱚ ᱥᱮᱬᱟ ᱫᱟᱲᱮᱭᱟᱜ ᱠᱟᱱ ᱜᱮᱭᱟᱭ ᱚᱱᱟ ᱧᱩᱛᱩᱢ ᱫᱚ ᱡᱚᱛᱚ ᱥᱮᱬᱟ ᱜᱮ ᱦᱩᱭ ᱫᱟᱲᱮᱭᱟᱜ ᱠᱟᱱ ᱜᱮᱭᱟ ᱟᱨ ᱚᱱᱟ ᱵᱷᱤᱛᱨᱤ ᱨᱮᱫᱚ ᱵᱟᱹᱞᱤᱧ ᱤᱭᱟᱹ ᱫᱟᱲᱮᱭᱟᱜ ᱠᱟᱱᱟ ᱟᱹᱰᱤᱜᱟᱱ ᱫᱚ ᱟᱨ ᱱᱤᱭᱩᱡᱽ ᱛᱮᱜᱮ ᱫᱚᱣᱨᱟ ᱫᱚ ᱟᱹᱰᱤᱜᱟᱱ ᱚᱰᱚᱠᱮᱜᱼᱟ ᱡᱚᱛᱚ ᱞᱮᱠᱟᱱᱟᱜ ᱜᱮ ᱡᱚᱛᱚᱣᱟᱜ ᱠᱷᱚᱵᱚᱨ ᱫᱤᱥᱚᱢ ᱠᱷᱚᱵᱚᱨ ᱤᱭᱟᱹᱭᱮᱫ ᱜᱮᱭᱟ ᱟᱨ ᱚᱱᱟ ᱪᱟᱥᱵᱟᱥ ᱨᱮᱭᱟᱜ ᱫᱚ ᱞᱟᱹᱭᱮᱜ ᱜᱮᱭᱟ ᱡᱚᱛᱚ ᱱᱤᱭᱩᱡᱽ ᱜᱮ ᱵᱮᱥ ᱜᱮ ᱞᱟᱹᱭᱮᱫ ᱟᱭ